ᱠᱷᱩᱪᱨᱟᱹ ᱯᱟᱹᱭᱠᱟᱹᱨᱤ ᱵᱟᱵᱚᱫ ᱛᱮᱫᱚ ᱱᱚᱣᱟ ᱠᱟᱱ ᱜᱮᱭᱟ ᱡᱮ ᱠᱷᱩᱪᱨᱟᱹ ᱯᱟᱹᱭᱠᱟᱹᱨᱤ ᱵᱟᱡᱟᱨ ᱵᱟᱡᱟᱨ ᱨᱮᱫᱚ ᱟᱹᱰᱤ ᱞᱮᱠᱟᱱ ᱞᱚᱥ ᱥᱮ ᱞᱟᱵᱽ ᱦᱚᱸ ᱦᱩᱭᱩᱜ ᱠᱟᱱᱟ ᱵᱟᱡᱟᱨ ᱨᱮ ᱪᱟᱞᱟᱣ ᱠᱟᱛᱮ ᱟᱢ ᱫᱚ ᱡᱩᱫᱤ ᱡᱟᱦᱟᱱ ᱡᱤᱱᱤᱥᱮᱢ ᱠᱤᱨᱤᱧ ᱠᱷᱟᱡ ᱫᱚ ᱚᱱᱟ ᱨᱮᱱᱟᱜ ᱯᱨᱟᱭᱤᱡᱽ ᱫᱚ ᱰᱷᱮᱹᱨ ᱜᱮ ᱞᱟᱹᱭ ᱟᱢᱟ ᱟᱨ ᱩᱱᱤ ᱫᱚ ᱠᱚᱱᱥᱮᱥᱚᱱ ᱟᱲᱟᱜ ᱠᱟᱛᱮ ᱟᱭᱟᱜ ᱞᱟᱵᱽ ᱜᱮ ᱩᱰᱳᱠ ᱡᱚᱱᱚᱜᱼᱟᱭ ᱟᱨ ᱱᱮ ᱦᱟᱹᱞᱤᱭᱟᱹ ᱨᱮ ᱥᱩᱱᱩᱢ ᱵᱩᱞᱩᱝ ᱩᱛᱩ ᱛᱚᱨᱠᱟᱨᱤ ᱨᱮᱭᱟᱜ ᱫᱚ ᱟᱭᱢᱟ ᱵᱚᱫᱚᱞ ᱦᱩᱭᱱᱟ ᱱᱨ ᱦᱟᱹᱞᱤ ᱨᱮᱫᱚ ᱡᱚᱛᱚ ᱥᱚᱵᱽᱡᱤ ᱛᱮᱜᱮ ᱠᱷᱟᱫ ᱨᱮᱵᱚᱱ ᱩᱯᱭᱳᱜᱽ ᱮᱫ ᱠᱟᱱᱟ ᱚᱱᱟ ᱠᱷᱟᱫ ᱡᱚᱢᱛᱮ ᱦᱚᱲᱢᱚ ᱨᱮ ᱢᱚᱡᱽ ᱵᱟᱭ ᱟᱹᱭᱠᱟᱹᱜ ᱠᱟᱱᱟ ᱟᱨ ᱞᱟᱦᱟ ᱡᱩᱜᱽ ᱨᱮᱫᱚ ᱠᱷᱟᱫ ᱫᱚ ᱠᱚᱢ ᱠᱚ ᱩᱯᱚᱭᱳᱜᱽ ᱮᱫ ᱛᱟᱦᱮᱱᱟ ᱟᱨ ᱦᱚᱲᱢᱚ ᱠᱚ ᱦᱚᱸ ᱢᱚᱡᱽ ᱜᱮ ᱛᱟᱦᱮᱱ ᱠᱟᱜᱼᱟ ᱟᱨ ᱚᱱᱞᱟᱭᱤᱱ ᱥᱚᱯᱤᱝ ᱫᱚ ᱱᱮᱛᱟᱨ ᱫᱚ ᱟᱹᱰᱤ ᱪᱚᱞᱛᱤ ᱠᱟᱱᱟ ᱚᱱᱟᱛᱮ ᱱᱮᱛᱟᱨ ᱡᱟᱦᱟᱸᱭ ᱦᱚᱲ ᱜᱮ ᱚᱱᱞᱟᱭᱤᱱ ᱡᱟᱹᱥᱛᱚ ᱠᱚ ᱥᱚᱯᱤᱝᱚᱜ ᱠᱟᱱᱟ ᱟᱨ ᱚᱯᱷᱚ ᱞᱟᱭᱤᱱ ᱥᱚᱯᱤᱝᱚᱜ ᱫᱚ ᱟᱹᱰᱤ ᱠᱚᱢ ᱠᱚ ᱦᱩᱭᱩᱜ ᱠᱟᱱᱟ ᱪᱮᱫᱟᱜ ᱮᱱᱛᱮᱫ ᱚᱱᱞᱟᱭᱤᱱ ᱥᱚᱯᱤᱝ ᱫᱚ ᱚᱲᱟᱜ ᱛᱮᱠᱚ ᱟᱹᱜᱩ ᱦᱚᱴᱚ ᱠᱟᱜ ᱠᱟᱱᱟ ᱟᱨ ᱱᱚᱣᱟ ᱠᱤᱱ ᱛᱟᱞᱟ ᱨᱮ ᱚᱱᱞᱟᱭᱤᱱ ᱥᱚᱯᱤᱝ ᱫᱚ ᱚᱠᱟ ᱡᱩᱠᱷᱟᱹᱡ ᱫᱚ ᱟᱢ ᱵᱟᱹᱲᱤᱡ ᱡᱤᱱᱤᱥ ᱥᱮ ᱢᱟᱨᱮ ᱠᱤᱪᱨᱤᱡ ᱡᱤᱱᱤᱥ ᱠᱚ ᱟᱹᱜᱩ ᱦᱚᱴᱚᱣᱟ ᱟᱢᱟ ᱟᱨ ᱵᱟᱡᱟᱨ ᱨᱮ ᱠᱤᱨᱤᱧ ᱫᱚ ᱢᱚᱡᱽ ᱢᱚᱡᱽ ᱡᱤᱱᱤᱥᱮᱢ ᱠᱤᱨᱤᱧᱟ ᱚᱱᱟᱛᱮ ᱵᱟᱡᱟᱨ ᱨᱮᱱᱟᱜ ᱟᱨ ᱚᱱᱞᱟᱭᱤᱱ ᱥᱚᱯᱤᱝ ᱨᱮᱱᱟᱜ ᱫᱚ ᱟᱹᱰᱤ ᱛᱚᱨᱤ ᱛᱚᱯᱷᱟᱛ ᱢᱮᱱᱟᱜ ᱟᱠᱟᱫᱟ